ᱤᱧ ᱦᱳᱴᱮᱞ ᱢᱮᱱᱮᱡᱽᱢᱮᱱᱴ ᱨᱮ ᱯᱟᱲᱦᱟᱣ ᱠᱟᱛᱮᱫ ᱢᱤᱫᱴᱮᱡ ᱨᱮᱥᱴᱩᱨᱮᱱᱴ ᱨᱮ ᱢᱟᱨᱟᱝ ᱞᱟᱹᱴᱩ ᱠᱟᱹᱢᱤᱧ ᱧᱟᱢ ᱟᱠᱟᱫᱟ ᱟᱨ ᱚᱱᱟ ᱠᱟᱹᱢᱤ ᱛᱮᱜᱮ ᱤᱧᱫᱚ ᱵᱷᱟᱹᱜᱤ ᱜᱮ ᱚᱲᱟᱜ ᱨᱮᱭᱟᱜ ᱡᱚᱛ ᱠᱟᱹᱢᱤᱜᱮ ᱯᱟᱨᱚᱢᱚᱜ ᱠᱟᱱ ᱛᱟᱞᱮᱭᱟ ᱟᱨ ᱤᱧ ᱢᱮᱱᱟ ᱤᱧ ᱱᱚᱣᱟᱜᱤᱧ ᱢᱚᱱᱮᱭᱟ ᱡᱮ ᱤᱧ ᱨᱮᱱ ᱛᱟᱭᱚᱢ ᱫᱟᱨᱟᱢ ᱯᱤᱲᱦᱤ ᱠᱚᱦᱚᱸ ᱡᱮᱱᱚ ᱱᱚᱝᱠᱟ ᱜᱮᱠᱚ ᱱᱤᱭᱟᱹ ᱠᱟᱹᱢᱤ ᱨᱮᱦᱚᱸ ᱠᱚ ᱯᱟᱲᱦᱟᱜ ᱥᱮ ᱮᱴᱟᱜ ᱠᱟᱹᱢᱤᱨᱮᱜᱚᱸ ᱟᱨ ᱵᱷᱟᱹᱜᱤᱛᱮ ᱡᱮᱱᱚ ᱤᱧ ᱡᱤᱵᱽᱠᱟᱹ ᱠᱚ ᱠᱟᱹᱢᱤ ᱢᱟ ᱟᱨ ᱢᱚᱡᱽ ᱛᱮᱠᱚ ᱛᱟᱦᱮᱱ ᱢᱟ